ᱤᱧᱟᱹᱜ ᱢᱤᱫᱴᱮᱱ ᱠᱟᱹᱢᱤ ᱟᱹᱰᱤ ᱢᱟᱨᱟᱝ ᱤᱧ ᱵᱷᱩᱞ ᱞᱮᱫᱟ ᱵᱚᱞᱮ ᱱᱚᱶᱟ ᱜᱮ ᱤᱧ ᱫᱚ ᱢᱤᱫᱴᱮᱱ ᱤᱭᱟᱹ ᱵᱚᱞᱮ ᱯᱨᱚᱡᱮᱠᱴ ᱨᱤᱧ ᱠᱟᱹᱢᱤᱭᱟ ᱤᱧ ᱦᱚᱸ ᱟᱥᱟ ᱠᱚᱨᱢᱤ ᱠᱟᱹᱱᱟᱹᱧ ᱟᱫᱚ ᱢᱤᱫᱴᱮᱱ ᱵᱚᱞᱮ ᱱᱚᱝᱠᱟ ᱢᱤᱫᱴᱮᱱ ᱯᱮᱥᱮᱱᱴ ᱟᱜ ᱢᱟᱱᱮ ᱢᱤᱫᱴᱟᱱ ᱯᱮᱥᱮᱱᱴ ᱴᱤ ᱵᱤ ᱨᱩᱜᱤᱭ ᱛᱟᱦᱮᱸ ᱠᱟᱱᱟ ᱟᱫᱚ ᱩᱱᱤ ᱴᱤ ᱵᱤ ᱨᱩᱜᱤ ᱵᱚᱞᱮ ᱩᱱᱤᱭᱟᱜ ᱨᱟᱱ ᱵᱚᱞᱮ ᱢᱤᱫ ᱦᱚᱲᱟᱜ ᱨᱟᱱ ᱢᱤᱫ ᱦᱚᱲᱤᱧ ᱮᱢᱟᱣᱟᱫᱮ ᱛᱟᱦᱮᱫᱼᱟ ᱟᱫᱚ ᱟᱹᱰᱤ ᱪᱤᱱᱛᱟᱹ ᱟᱹᱰᱤ ᱵᱷᱟᱵᱽᱱᱟ ᱪᱤᱠᱟᱹᱭᱟᱹᱧ ᱪᱤᱠᱟᱹᱭᱟᱹᱧ ᱪᱮᱫ ᱦᱩᱭᱩᱜᱼᱟ ᱵᱟᱝ ᱦᱩᱭᱩᱜᱼᱟ ᱡᱩᱫᱤ ᱩᱱᱤ ᱦᱚᱲ ᱡᱩᱫᱤ ᱨᱟᱱ ᱚᱱᱟᱭ ᱡᱚᱢ ᱵᱷᱩᱞ ᱠᱮᱫ ᱠᱷᱟᱱ ᱛᱟᱦᱚᱞᱮ ᱪᱮᱫ ᱥᱚᱢᱚᱥᱥᱟ ᱦᱩᱭᱩᱜ ᱛᱤᱧᱟᱹ ᱟᱹᱰᱤ ᱢᱤᱫᱴᱮᱱ ᱪᱤᱱᱛᱟᱹ ᱨᱤᱧ ᱛᱟᱦᱮᱸ ᱠᱟᱱᱟ ᱟᱫᱚ ᱤᱧ ᱦᱚᱸ ᱟᱹᱰᱤ ᱪᱤᱱᱛᱟᱹ ᱨᱤᱧ ᱛᱟᱦᱮᱸ ᱠᱟᱱᱟ ᱟᱫᱚᱧ ᱚᱱᱠᱟᱭ ᱮᱫᱟ ᱪᱮᱫ ᱤᱧ ᱪᱤᱠᱟᱹᱭᱟ ᱫᱤᱫᱤᱢᱚᱱᱤ ᱠᱚᱧ ᱞᱟᱹᱭ ᱟᱫ ᱠᱚᱣᱟ ᱛᱟᱦᱞᱮ ᱫᱤᱫᱤᱢᱚᱱᱤ ᱢᱤᱫᱴᱮᱱ ᱫᱤᱫᱤᱢᱚᱱᱤᱧ ᱞᱟᱹᱭ ᱟᱫᱮᱭᱟ ᱡᱮ ᱮ ᱫᱤᱫᱤ ᱱᱚᱝᱠᱟ ᱱᱚᱝᱠᱟ ᱵᱟᱲᱟᱭᱟᱢ ᱱᱩᱭᱟᱜ ᱨᱟᱱ ᱦᱟᱹᱱᱤᱧ ᱮᱢ ᱠᱟᱣᱫᱮᱭᱟ ᱟᱫᱚᱭ ᱡᱚᱢ ᱠᱮᱫᱟ ᱥᱮ ᱪᱤᱠᱟᱹ ᱠᱮᱫᱟᱭ ᱟᱹᱰᱤ ᱪᱤᱱᱛᱟᱹ ᱨᱮ ᱦᱤᱱᱟᱹᱧᱟ ᱟᱫᱚ ᱩᱱᱤᱴᱟᱜ ᱫᱤᱫᱤᱢᱚᱱᱤ ᱡᱟᱦᱟᱸᱭ ᱤᱧ ᱞᱟᱹᱭ ᱟᱫᱮᱭᱟ ᱩᱱᱤ ᱫᱚ ᱟᱹᱰᱤ ᱟᱸᱴ ᱮ ᱮᱜᱮᱨ ᱠᱮᱫᱤᱧᱟ ᱟᱹᱰᱤ ᱛᱮᱫ ᱟᱹᱰᱤ ᱟᱸᱴ ᱵᱟᱯᱨᱮ ᱩᱱᱟᱹᱜ ᱮᱜᱮᱨ ᱫᱚ ᱫᱟᱞ ᱜᱮ ᱵᱟᱹᱠᱤ ᱱᱩᱱᱟᱹᱜ ᱮ ᱮᱜᱮᱨ ᱠᱮᱫᱤᱧᱟ ᱢᱮᱛᱟᱹᱧ ᱠᱟᱱᱟᱭ ᱦᱮᱸ ᱱᱚᱝᱠᱟ ᱠᱚ ᱵᱷᱩᱞᱼᱟ ᱱᱩᱱᱟᱹᱜ ᱟᱸᱴᱮᱢ ᱵᱷᱩᱞᱟ ᱱᱚᱝᱠᱟᱢ ᱠᱟᱹᱢᱤ ᱠᱮᱫᱟ ᱢᱤᱫᱴᱟᱱ ᱦᱚᱲᱟᱜ ᱡᱤᱵᱚᱱ ᱱᱤᱭᱮ ᱟᱢ ᱫᱚ ᱪᱷᱤᱱᱤᱢᱤᱱᱤᱢ ᱮᱱᱮᱡ ᱠᱟᱱᱟ ᱱᱩᱱᱟᱹᱜ ᱟᱸᱴᱮᱢ ᱵᱷᱩᱞ ᱠᱮᱫᱟ ᱪᱮᱫ ᱦᱩᱭᱩᱜ ᱠᱟᱱ ᱛᱟᱢᱟ ᱟᱢᱫᱚ ᱱᱚᱝᱠᱟᱱ ᱠᱟᱹᱢᱤ ᱫᱚ ᱟᱲᱟᱜ ᱜᱤᱰᱤ ᱠᱟᱜ ᱢᱮ ᱮᱛᱚᱭ ᱮᱜᱮᱨ ᱠᱤᱫᱤᱧᱟ ᱢᱤᱛᱟᱹᱧ ᱠᱟᱱᱟᱭ ᱟᱢ ᱫᱚ ᱯᱟᱵᱞᱤᱠ ᱟᱢ ᱫᱚᱠᱚ ᱫᱟᱞ ᱢᱮᱭᱟ ᱫᱮᱭᱟ ᱠᱚ ᱫᱟᱞ ᱪᱟᱹᱴᱤᱡ ᱛᱟᱢᱟ ᱚᱲᱮᱡ ᱛᱟᱢᱟ ᱠᱚ ᱟᱫᱚ ᱚᱱᱮ ᱚᱱᱠᱟ ᱢᱤᱫᱴᱮᱱ ᱟᱹᱰᱤ ᱢᱟᱨᱟᱝ ᱵᱷᱩᱞ ᱦᱩᱭ ᱮᱱᱟ ᱟᱫᱚ ᱟᱨ ᱢᱤᱫᱴᱮᱱ ᱫᱤᱫᱤᱢᱚᱱᱤᱧ ᱞᱟᱹᱭ ᱟᱭ ᱠᱟᱱᱟ ᱢᱮᱛᱟᱭ ᱠᱟᱹᱱᱟᱹᱧ ᱫᱤᱫᱤ ᱱᱚᱝᱠᱟ ᱱᱚᱝᱠᱟ ᱟᱹᱰᱤ ᱢᱟᱨᱟᱠᱛᱚᱠ ᱤᱧ ᱵᱷᱩᱞ ᱟᱠᱟᱫᱟ ᱟᱹᱰᱤ ᱢᱩᱥᱠᱤᱞ ᱨᱮ ᱤᱧ ᱫᱚ ᱪᱮᱫ ᱤᱧ ᱪᱤᱠᱟᱹᱭᱟ ᱵᱟᱭᱪᱟᱱᱥ ᱡᱩᱫᱤ ᱩᱱᱤ ᱯᱮᱥᱮᱱᱴ ᱱᱚᱶᱟ ᱡᱟᱦᱟᱸᱱᱟᱜ ᱢᱩᱥᱠᱤᱞ ᱵᱤᱯᱚᱫ ᱦᱩᱭ ᱞᱮᱱᱛᱟᱭ ᱠᱷᱟᱱ ᱛᱟᱦᱞᱮ ᱪᱮᱫ ᱦᱩᱭᱩᱜᱼᱟ ᱤᱧ ᱫᱚᱠᱚ ᱡᱮᱞ ᱠᱷᱟᱱᱟ ᱠᱚ ᱤᱫᱤᱧᱟ ᱟᱫᱚ ᱟᱨ ᱢᱤᱫᱴᱮᱱ ᱫᱤᱫᱤ ᱫᱚ ᱩᱱᱤ ᱫᱚ ᱢᱟᱱᱮ ᱥᱚᱢᱚᱥᱥᱟᱭ ᱥᱚᱢᱟᱫᱷᱟᱱ ᱠᱟᱜ ᱛᱤᱧᱟᱹ ᱢᱤᱛᱟᱹᱧ ᱠᱟᱱᱟᱭ ᱟᱨᱮ ᱱᱚᱶᱟ ᱱᱤᱭᱟᱹ ᱩᱱᱟᱹᱜ ᱮᱢ ᱪᱤᱱᱛᱟᱹᱜ ᱠᱟᱱᱟ ᱟᱞᱚᱢ ᱪᱤᱱᱛᱟᱹᱜᱼᱟ ᱴᱷᱤᱠ ᱜᱮ ᱦᱟᱸᱜ ᱦᱩᱭᱩᱜᱼᱟ ᱧᱮᱞ ᱢᱮ ᱡᱟᱦᱟᱸᱴᱟᱜ ᱴᱤ ᱵᱤ ᱨᱩᱜᱤ ᱨᱟᱱ ᱠᱟᱱᱟ ᱚᱱᱟ ᱫᱚ ᱡᱚᱛᱚ ᱨᱩᱜᱤᱭᱟᱜ ᱨᱟᱱᱜᱮ ᱢᱤᱫ ᱜᱮᱭᱟ ᱢᱮᱱᱠᱷᱟᱱ ᱮᱠᱴᱩ ᱯᱟᱣᱟᱨ ᱰᱷᱮᱨᱼᱟ ᱠᱚᱢᱼᱟ ᱤᱱᱟᱹᱜᱮ ᱟᱫᱚ ᱩᱱᱤᱭᱟᱜ ᱫᱚ ᱩᱱᱤ ᱫᱚ ᱵᱟᱨᱭᱟᱭ ᱡᱚᱢᱟ ᱟᱨ ᱱᱩᱭ ᱴᱟᱜ ᱫᱚ ᱯᱮᱭᱟᱭ ᱡᱚᱢᱟ ᱟᱫᱚ ᱱᱟ ᱦᱚᱭᱛᱳ ᱩᱱᱤ ᱫᱚ ᱵᱟᱨᱭᱟᱭ ᱡᱚᱢ ᱠᱮᱫᱟ ᱱᱩᱭ ᱫᱚ ᱯᱮᱭᱟ ᱢᱤᱫᱴᱮᱱ ᱨᱟᱱ ᱡᱚᱢᱛᱮ ᱢᱤᱫ ᱫᱤᱱ ᱫᱚ ᱰᱷᱮᱨ ᱠᱟᱱᱟ ᱟᱨ ᱵᱟᱭ ᱪᱤᱠᱟᱹᱜᱼᱟ ᱱᱩᱭ ᱫᱚ ᱴᱷᱤᱠ ᱜᱮᱭ ᱛᱟᱦᱮᱸᱱᱟ ᱟᱞᱚᱢ ᱪᱤᱱᱛᱟᱹᱜᱼᱟ ᱟᱫᱚ ᱤᱧ ᱫᱚ ᱟᱵᱟᱨ ᱛᱟᱲᱟ ᱛᱟᱹᱲᱤᱧ ᱪᱟᱞᱟᱣ ᱮᱱᱟ ᱛᱟᱲᱟᱛᱟᱹᱲᱤ ᱪᱟᱞᱟᱣ ᱠᱟᱛᱮᱫ ᱚᱱᱟ ᱨᱟᱱᱤᱧ ᱵᱚᱫᱚᱞ ᱟᱹᱜᱩ ᱠᱮᱫᱟ ᱟᱨ ᱩᱱᱤ ᱯᱮᱥᱮᱱᱴ ᱤᱧ ᱠᱩᱞᱤᱭᱮᱫᱮ ᱠᱟᱱᱟ ᱢᱮᱛᱟᱭ ᱠᱟᱹᱱᱟᱹᱧ ᱴᱷᱤᱠ ᱜᱮ ᱢᱮᱱᱟᱢᱟᱛᱚ ᱟᱫᱚᱭ ᱢᱮᱱ ᱮᱫᱟ ᱦᱮᱸ ᱨᱟᱱ ᱡᱚᱢ ᱠᱟᱛᱮᱫ ᱡᱟᱦᱟᱸᱱᱟᱜ ᱚᱥᱩᱵᱤᱫᱷᱟ ᱦᱩᱭ ᱞᱮᱱ ᱛᱟᱢ ᱥᱮ ᱪᱮᱫ ᱟᱫᱚᱭ ᱢᱮᱱ ᱮᱫᱟ ᱵᱟᱝ ᱪᱮᱫ ᱦᱚᱸ ᱵᱟᱝ ᱚᱥᱩᱵᱤᱫᱷᱟ ᱟᱠᱟᱱᱟ ᱟᱫᱚ ᱢᱚᱸᱡᱽ ᱜᱮ ᱦᱮᱱᱟᱢᱟ ᱛᱚ ᱟᱫᱚᱭ ᱢᱮᱱ ᱮᱫᱟ ᱦᱮᱸ ᱟᱫᱚ ᱟᱹᱰᱤ ᱢᱟᱨᱟᱝ ᱢᱤᱫᱴᱮᱱ ᱵᱤᱯᱚᱫ ᱠᱷᱚᱱᱤᱧ ᱵᱟᱧᱪᱟᱣ ᱮᱱᱟ ᱱᱚᱶᱟ ᱜᱮ ᱵᱚᱞᱮ ᱤᱧ ᱫᱚᱧ ᱢᱮᱱ ᱦᱚᱪᱚᱭ ᱮᱫᱟ ᱤᱧ ᱥᱮᱫ ᱠᱷᱚᱱ ᱫᱚ